ᱤᱥᱤᱱ ᱵᱟᱥᱟᱝ ᱫᱚ ᱟᱭᱢᱟ ᱨᱚᱠᱚᱢ ᱜᱤᱧ ᱵᱟᱰᱟᱭᱟ ᱫᱟᱠᱟ ᱩᱛᱩ ᱤᱥᱤᱱ ᱥᱟᱶᱼᱥᱟᱶᱛᱮ ᱟᱨᱚ ᱮᱴᱟᱜ ᱨᱚᱠᱚᱢ ᱤᱥᱤᱱ ᱠᱚᱦᱚᱸ ᱡᱮᱢᱚᱱ ᱡᱤᱞ ᱤᱥᱤᱱ ᱦᱟᱹᱠᱩ ᱤᱥᱤᱱ ᱚᱱᱟ ᱠᱚᱫᱚ ᱵᱟᱰᱟᱭ ᱜᱮᱭᱟ ᱟᱨ ᱚᱱᱟ ᱥᱟᱶᱛᱮ ᱯᱟᱛᱲᱟ ᱯᱤᱴᱷᱟᱹ ᱜᱩᱲ ᱯᱤᱴᱷᱟᱹ ᱯᱩᱨ ᱯᱤᱴᱷᱟᱹ ᱵᱟᱴᱤ ᱥᱟᱯᱴᱟ ᱟᱨ ᱡᱮᱞ ᱞᱮᱴᱚ ᱦᱟᱹᱠᱩ ᱞᱮᱴᱚ ᱨᱚᱠᱚᱡ ᱞᱮᱴᱚ ᱚᱱᱟ ᱠᱚᱦᱚᱸ ᱥᱮᱬᱟ ᱟᱠᱟᱫ ᱜᱮᱭᱟ ᱟᱨ ᱮᱴᱟᱜ ᱡᱟᱭᱜᱟ ᱨᱮᱱᱟᱜ ᱤᱥᱤᱱ ᱵᱟᱥᱟᱝ ᱠᱚᱦᱚᱸ ᱵᱷᱟᱜᱮ ᱜᱮᱧ ᱵᱩᱡᱷᱟᱹᱣᱟ ᱥᱮᱬᱟ ᱡᱮᱢᱚᱱ ᱠᱤᱪᱷᱩ ᱠᱤᱪᱷᱩ ᱤᱥᱤᱱ ᱵᱟᱥᱟᱝ ᱫᱩᱧ ᱵᱟᱰᱟᱭ ᱜᱮᱭᱟ ᱤᱰᱞᱤ ᱵᱮᱱᱟᱣ ᱥᱮ ᱢᱳᱢᱳ ᱵᱮᱱᱟᱣ ᱠᱚ ᱚᱱᱟ ᱠᱚᱦᱚᱧ ᱵᱟᱰᱟᱭ ᱜᱮᱭᱟ ᱟᱨ ᱮᱴᱟᱜ ᱫᱤᱥᱚᱢ ᱨᱮᱱᱟᱜ ᱤᱥᱤᱱ ᱵᱟᱥᱟᱝ ᱠᱚ ᱵᱮᱱᱟᱣ ᱦᱚᱸ ᱥᱮ ᱱᱟᱣᱟᱱᱟᱜ ᱡᱟᱦᱟᱸ ᱤᱥᱤᱱ ᱵᱟᱥᱟᱝ ᱟᱸᱡᱚᱢ ᱠᱟᱛᱮᱜ ᱵᱟᱱᱟᱣ ᱦᱚᱸ ᱵᱷᱟᱜᱮ ᱜᱮ ᱵᱩᱡᱷᱟᱹᱣᱟ ᱤᱥᱤᱱ ᱵᱟᱥᱟᱝ ᱛᱮᱫᱚ ᱟᱹᱲᱤᱥ ᱫᱚ ᱵᱟᱹᱧ ᱟᱹᱲᱤᱥᱚᱜᱼᱟ ᱡᱟᱦᱟᱱᱟᱜ ᱤᱥᱤᱱ ᱵᱟᱥᱟᱝ ᱠᱚᱨᱮᱫ ᱫᱚ ᱨᱟᱹᱥᱠᱟᱹ ᱜᱮᱧ ᱟᱹᱭᱠᱟᱹᱣᱟ